ᱟᱞᱮ ᱱᱚᱣᱟ ᱡᱷᱟᱲᱜᱨᱟᱢ ᱦᱚᱱᱚᱛ ᱨᱮ ᱟᱭᱢᱟ ᱞᱮᱠᱟᱱ ᱞᱟᱭᱼᱞᱟᱠᱪᱟᱨ ᱯᱚᱨᱚᱵᱽ ᱠᱚ ᱢᱮᱱᱟᱜ ᱠᱟᱫᱟ ᱱᱚᱣᱟ ᱠᱚ ᱢᱩᱫᱽᱨᱮ ᱡᱚᱛᱚ ᱠᱷᱚᱱ ᱢᱟᱨᱟᱝ ᱯᱚᱨᱚᱵᱽ ᱫᱚ ᱦᱩᱭᱩᱜ ᱠᱟᱱ ᱛᱟᱞᱮᱭᱟ ᱥᱚᱦᱨᱟᱭ ᱯᱚᱨᱚᱵᱽ ᱱᱚᱣᱟ ᱥᱚᱦᱨᱟᱭ ᱯᱚᱨᱚᱵᱽ ᱫᱚ ᱟᱞᱮ ᱟᱹᱰᱤ ᱨᱚᱢᱚᱡᱽ ᱥᱟᱺᱦᱤᱡ ᱞᱮ ᱢᱟᱱᱟᱣ ᱵᱟᱛᱟᱣᱟ ᱱᱚᱣᱟ ᱥᱚᱦᱨᱟᱭ ᱯᱚᱨᱚᱵᱽ ᱨᱮᱫᱚ ᱢᱚᱬᱮ ᱥᱤᱧ ᱢᱚᱬᱮ ᱧᱤᱫᱟᱹ ᱞᱮ ᱢᱮᱱᱛᱮ ᱞᱮ ᱢᱮᱛᱟᱜ ᱠᱟᱱᱟ ᱱᱚᱣᱟ ᱥᱚᱦᱨᱟᱭ ᱯᱚᱨᱚᱵᱽ ᱨᱮᱫᱚ ᱟᱞᱮ ᱨᱮᱱ ᱡᱟᱦᱟᱸ ᱢᱤᱥᱨᱟᱧ ᱡᱟᱶᱟᱭ ᱜᱚᱢᱠᱮ ᱠᱚᱫᱚᱞᱮ ᱱᱚᱣᱟ ᱯᱚᱨᱚᱵᱽ ᱨᱮᱫᱚ ᱠᱷᱚᱡᱽ ᱠᱚᱜᱮᱭᱟ ᱚᱱᱟ ᱪᱷᱟᱰᱟ ᱠᱟᱛᱮᱫ ᱡᱮᱢᱚᱱ ᱢᱮᱱᱟᱜᱼᱟ ᱟᱨᱚ ᱡᱟᱦᱟᱸ ᱵᱟᱦᱟ ᱵᱟᱦᱟ ᱢᱮᱱᱟᱜ ᱛᱟᱞᱮᱭᱟ ᱱᱚᱣᱟ ᱵᱟᱦᱟ ᱯᱚᱨᱚᱵᱽ ᱦᱚᱸ ᱟᱞᱮ ᱯᱮ ᱫᱤᱱ ᱫᱷᱩᱨᱭᱟᱹᱞᱮ ᱢᱟᱱᱟᱣᱟ ᱱᱚᱣᱟ ᱵᱟᱦᱟ ᱯᱚᱨᱚᱵᱽ ᱡᱮᱢᱚᱱ ᱯᱳᱭᱞᱳ ᱫᱤᱱ ᱦᱤᱞᱳᱜ ᱫᱚ ᱩᱢ ᱢᱟᱦᱟ ᱢᱮᱱᱛᱮᱫ ᱞᱮ ᱢᱮᱛᱟᱜ ᱠᱟᱱᱟ ᱟᱨ ᱫᱚᱥᱟᱨ ᱫᱤᱱ ᱫᱚ ᱵᱚᱸᱜᱟ ᱢᱟᱦᱟ ᱢᱮᱱᱛᱮ ᱞᱮ ᱢᱮᱛᱟᱜ ᱠᱟᱱᱟ ᱟᱨ ᱛᱮᱥᱟᱨ ᱫᱤᱱ ᱫᱚ ᱡᱟᱦᱟᱸ ᱫᱚ ᱵᱟᱥᱠᱮ ᱥᱮ ᱡᱟᱞᱮ ᱢᱟᱦᱟ ᱢᱮᱱᱛᱮ ᱞᱮ ᱢᱮᱛᱟᱜ ᱠᱟᱱᱟ ᱟᱨ ᱱᱚᱣᱟ ᱯᱚᱨᱚᱵᱽ ᱫᱚ ᱟᱹᱰᱤ ᱱᱚᱣᱟ ᱵᱟᱦᱟ ᱯᱚᱨᱚᱵᱽ ᱦᱚᱸ ᱟᱹᱰᱤ ᱢᱚᱡᱽ ᱛᱮᱜᱮ ᱯᱟᱨᱚᱢᱚᱜᱼᱟ ᱢᱟᱱᱟᱣ ᱵᱟᱛᱟᱣ ᱠᱟᱛᱮᱫ ᱞᱮ ᱯᱟᱨᱚᱢ ᱤᱫᱤᱭᱟ ᱟᱨ ᱚᱱᱟ ᱪᱷᱟᱰᱟ ᱠᱟᱛᱮᱫ ᱡᱮᱢᱚᱱ ᱢᱮᱱᱟᱜ ᱛᱟᱞᱮᱭᱟ ᱟᱞᱮᱭᱟᱜ ᱟᱨᱚ ᱥᱟᱠᱨᱟᱛ ᱦᱮᱸᱥᱮ ᱥᱟᱠᱨᱟᱛ ᱯᱚᱨᱚᱵᱽ ᱱᱚᱣᱟ ᱥᱟᱠᱨᱟᱛ ᱯᱚᱨᱚᱵᱽ ᱨᱮᱦᱚᱸ ᱟᱞᱮ ᱧᱤᱫᱟᱹ ᱯᱩᱨᱟᱹ ᱯᱳᱭᱞᱳ ᱧᱤᱫᱟᱹ ᱡᱟᱦᱟᱸ ᱦᱚᱞᱚᱝ ᱦᱩᱲᱩᱝ ᱢᱮᱱᱛᱮ ᱵᱚᱱ ᱢᱮᱛᱟᱜ ᱠᱟᱱᱟ ᱚᱱᱟ ᱦᱚᱞᱚᱝ ᱦᱩᱲᱩᱝ ᱫᱤᱱ ᱨᱮᱫᱚ ᱯᱩᱨᱟᱹ ᱠᱚᱲᱟ ᱜᱤᱫᱽᱨᱟᱹ ᱪᱟᱞᱟᱣ ᱠᱟᱛᱮᱫ ᱡᱟᱦᱟᱸᱨᱮ ᱛᱟᱞᱮ ᱯᱷᱟᱹᱠᱲᱟᱹᱜ ᱞᱮ ᱢᱟᱜ ᱟᱹᱜᱩ ᱟᱠᱟᱫ ᱫᱚ ᱚᱱᱟ ᱟᱹᱜᱩ ᱠᱟᱛᱮᱫ ᱚᱸᱰᱮ ᱯᱩᱨᱟᱹ ᱦᱚᱞᱚᱝ ᱦᱩᱲᱩᱝ ᱦᱤᱞᱳᱜ ᱢᱤᱫ ᱧᱚᱫᱟᱹᱞᱮ ᱡᱩᱞ ᱟᱸᱜᱟᱭᱟ ᱥᱮᱞᱮ ᱡᱩᱨᱩᱜ ᱟᱝᱜᱟᱜᱼᱟ ᱤᱱᱟᱹᱯᱚᱨ ᱛᱩᱯᱩ ᱯᱷᱟᱨᱪᱟ ᱵᱟᱲᱟ ᱠᱟᱛᱮᱫ ᱫᱟᱜ ᱨᱮ ᱛᱩᱯᱩ ᱯᱷᱟᱨᱪᱟ ᱵᱟᱲᱟ ᱠᱟᱛᱮᱫ ᱤᱱᱟᱹᱯᱚᱨ ᱟᱞᱮ ᱚᱸᱰᱮ ᱱᱟᱣᱟ ᱡᱟᱢᱟ ᱠᱚ ᱥᱮ ᱱᱟᱣᱟ ᱫᱷᱩᱛᱤ ᱡᱟᱦᱟᱸᱭ ᱡᱟᱦᱟᱸ ᱞᱮᱠᱟᱱᱟᱜ ᱠᱚ ᱟᱨᱡᱟᱣ ᱫᱟᱲᱮ ᱠᱟᱣᱫᱟ ᱚᱱᱟ ᱜᱮ ᱦᱚᱨᱚᱜ ᱵᱟᱲᱟ ᱠᱟᱛᱮᱫ ᱟᱫᱚᱞᱮ ᱚᱲᱟᱜ ᱛᱮᱞᱮ ᱨᱩᱣᱟᱹᱲ ᱦᱤᱡᱩᱜᱼᱟ ᱚᱲᱟᱜ ᱞᱮ ᱨᱩᱣᱟᱹᱲ ᱦᱮᱡ ᱠᱟᱛᱮᱫ ᱱᱚᱰᱮ ᱟᱞᱮ ᱟᱹᱰᱤ ᱨᱚᱠᱚᱢᱟᱜ ᱡᱟᱦᱟᱸ ᱡᱚᱢ ᱠᱚ ᱛᱟᱦᱮᱸᱱᱟ ᱢᱟᱲᱟᱝ ᱫᱤᱱ ᱨᱮᱱᱟᱜ ᱤᱥᱤᱱᱟᱜ ᱠᱚ ᱡᱟᱦᱟᱸ ᱛᱟᱦᱮᱸᱱᱟ ᱯᱤᱴᱷᱟᱹ ᱞᱟᱴᱷᱟ ᱠᱚ ᱚᱱᱟ ᱠᱚ ᱤᱱᱟᱹ ᱛᱟᱭᱱᱚᱢ ᱟᱞᱮ ᱡᱟᱦᱟᱸ ᱚᱲᱟᱜ ᱨᱮ ᱛᱮᱭᱟᱨ ᱟᱠᱟᱫ ᱞᱮ ᱜᱩᱲ ᱛᱟᱵᱮᱱ ᱚᱱᱟ ᱠᱚᱞᱮ ᱡᱚᱢᱟ ᱠᱷᱟᱹᱡᱟᱹᱲᱤ ᱠᱚᱞᱮ ᱡᱚᱢ ᱛᱮ ᱚᱱᱟ ᱠᱚ ᱡᱚᱢ ᱠᱟᱛᱮᱫ ᱟᱞᱮ ᱫᱚ ᱟᱨ ᱨᱟᱹᱥᱠᱟᱹᱞᱮ ᱟᱴᱠᱟᱨᱟ ᱟᱨ ᱱᱚᱣᱟ ᱥᱟᱠᱨᱟᱛ ᱯᱚᱨᱚᱵᱽ ᱫᱚ ᱟᱞᱮ ᱫᱚ ᱪᱟᱴᱱᱟ ᱯᱚᱨᱚᱵᱽ ᱢᱮᱱᱛᱮ ᱞᱮ ᱢᱮᱛᱟᱜ ᱠᱟᱱᱟ ᱪᱮᱫᱟᱜ ᱥᱮ ᱱᱚᱣᱟ ᱪᱟᱴᱱᱟ ᱯᱚᱨᱚᱵᱽ ᱫᱚ ᱱᱚᱣᱟ ᱫᱚ ᱱᱚᱣᱟ ᱯᱚᱨᱚᱵᱽ ᱫᱚ ᱱᱚᱣᱟ ᱥᱟᱠᱨᱟᱛ ᱯᱚᱨᱚᱵᱽ ᱨᱮᱫᱚ ᱡᱤᱞ ᱦᱟᱹᱠᱩ ᱡᱚᱛᱚ ᱟᱨ ᱡᱟᱦᱟᱸ ᱛᱤᱱᱟᱹᱜ ᱢᱮᱱᱟᱜ ᱠᱟᱫᱟ ᱡᱟᱦᱟᱸ ᱛᱤᱱᱟᱹᱜ ᱢᱮᱱᱟᱜ ᱠᱟᱫᱟ ᱡᱚᱢ ᱛᱮᱱᱟᱜ ᱚᱱᱠᱟᱜᱮ ᱡᱚᱛᱚ ᱢᱤᱫ ᱥᱟᱶᱛᱮ ᱟᱞᱮ ᱡᱚᱢ ᱠᱷᱟᱹᱛᱤᱨ ᱛᱮ ᱱᱚᱣᱟ ᱫᱚ ᱪᱟᱴᱱᱟ ᱯᱚᱨᱚᱵᱽ ᱠᱚ ᱢᱮᱛᱟᱜ ᱠᱟᱱᱟ ᱟᱨ ᱱᱚᱣᱟ ᱥᱟᱠᱨᱟᱛ ᱯᱚᱨᱚᱵᱽ ᱨᱮᱜᱮ ᱵᱟᱸᱫᱽᱨᱤ ᱠᱚ ᱜᱤᱫᱽᱨᱟᱹ ᱠᱚᱠᱚ ᱮᱱᱮᱡ ᱠᱚᱣᱟ ᱥᱮ ᱥᱮᱬᱟ ᱦᱚᱲ ᱦᱚᱸ ᱮᱱᱮᱡ ᱠᱚᱣᱟ ᱵᱟᱸᱫᱽᱨᱤ ᱮᱱᱮᱡ ᱢᱤᱫᱴᱮᱱ ᱢᱮᱱᱟᱜ ᱠᱟᱫᱟ ᱱᱚᱣᱟ ᱫᱚ ᱥᱤᱧ ᱥᱟᱠᱨᱟᱛ ᱦᱤᱞᱳᱜ ᱜᱮᱠᱚ ᱮᱱᱮᱡᱼᱟ ᱟᱠᱚᱣᱟ ᱤᱱᱟᱹ ᱪᱷᱟᱲᱟ ᱠᱟᱛᱮᱫ ᱟᱨᱚ ᱡᱩᱫᱤ ᱵᱚᱱ ᱧᱮᱞᱟ ᱡᱮ ᱚᱱᱠᱟᱱᱟᱜ ᱟᱨᱚ ᱴᱚᱴᱷᱟ ᱠᱚᱨᱮᱫ ᱵᱤᱵᱷᱤᱱᱱᱚ ᱴᱚᱴᱷᱟ ᱠᱚᱨᱮᱫ ᱡᱮᱢᱚᱱ ᱢᱮᱱᱟᱜ ᱠᱟᱫᱟ ᱟᱨ ᱡᱮ ᱯᱚᱨᱚᱵᱽ ᱠᱚ ᱩᱱᱠᱩ ᱫᱚ ᱟᱞᱟᱫᱟ ᱟᱞᱟᱫᱟ ᱡᱟᱭᱜᱟ ᱠᱚᱨᱮᱫ ᱟᱞᱟᱫᱟ ᱟᱞᱟᱫᱟ ᱠᱚ ᱠᱚᱨᱟᱣᱟ ᱠᱤᱱᱛᱩ ᱟᱞᱮ ᱡᱟᱦᱟᱸ ᱵᱟᱦᱟ ᱵᱚᱸᱜᱟ ᱫᱚ ᱵᱟᱦᱟ ᱯᱚᱨᱚᱵᱚᱜᱼᱟ ᱞᱮ ᱥᱚᱦᱨᱟᱭ ᱵᱚᱸᱜᱟ ᱫᱚᱞᱮ ᱥᱚᱦᱨᱟᱭᱚᱜᱼᱟ ᱚᱱᱠᱟᱜᱮ ᱱᱚᱣᱟ ᱡᱷᱟᱲᱜᱨᱟᱢ ᱦᱚᱱᱚᱛ ᱨᱮᱫᱚ ᱱᱚᱝᱠᱟᱜᱮ ᱟᱞᱮ ᱡᱮᱢᱚᱱ ᱵᱤᱵᱷᱤᱱᱱᱚ ᱴᱚᱴᱷᱟᱨᱮ ᱵᱤᱵᱷᱤᱱᱱᱚ ᱨᱚᱠᱚᱢ ᱟᱨ ᱱᱚᱣᱟ ᱵᱟᱦᱟ ᱯᱚᱨᱚᱵᱽ ᱫᱚ ᱟᱭᱢᱟ ᱟᱭᱢᱟ ᱡᱟᱭᱜᱟᱨᱮ ᱟᱭᱢᱟ ᱫᱤᱱ ᱠᱚᱨᱮᱫ ᱦᱚᱸᱠᱚ ᱠᱚᱨᱟᱣ ᱜᱮᱭᱟ ᱚᱠᱚᱭ ᱫᱚ ᱫᱳᱞ ᱯᱩᱨᱱᱤᱢᱟ ᱢᱟᱲᱟᱝ ᱫᱤᱱ ᱦᱚᱸᱠᱚ ᱢᱟᱲᱟᱝ ᱠᱷᱚᱱᱟᱜ ᱦᱚᱸᱠᱚ ᱵᱟᱦᱟᱜ ᱜᱮᱭᱟ ᱟᱨ ᱠᱤᱪᱷᱩ ᱠᱤᱪᱷᱩ ᱴᱚᱴᱷᱟ ᱨᱮᱫᱚ ᱫᱳᱞ ᱯᱩᱨᱱᱤᱢᱟ ᱯᱚᱨᱮ ᱦᱚᱸᱠᱚ ᱵᱟᱦᱟ ᱵᱚᱸᱜᱟ ᱠᱚ ᱢᱟᱱᱟᱣ ᱜᱮᱭᱟ